ᱫᱤᱱᱟᱹᱢ ᱦᱤᱞᱳᱜ ᱨᱮᱭᱟᱜ ᱜᱟᱯᱟᱞᱢᱟᱨᱟᱣ ᱠᱚᱨᱮ ᱟᱵᱚ ᱟᱹᱰᱤᱜᱟᱱ ᱚᱱᱠᱟᱱ ᱠᱟᱛᱷᱟ ᱠᱚᱵᱚᱱ ᱟᱸᱡᱚᱢ ᱧᱟᱢᱟ ᱡᱟᱦᱟᱸ ᱫᱚ ᱟᱵᱚ ᱵᱷᱮᱱᱛᱟ ᱠᱟᱛᱷᱟ ᱢᱮᱱᱛᱮ ᱵᱚᱱ ᱵᱩᱡᱷᱟᱹᱣᱟ ᱟᱨ ᱚᱱᱟ ᱠᱚ ᱡᱟᱥᱛᱤ ᱠᱟᱭᱛᱮ ᱟᱵᱚ ᱡᱟᱦᱟᱸ ᱵᱟᱞᱟᱭᱟ ᱥᱟᱹᱜᱟᱹᱭ ᱠᱚ ᱢᱮᱱᱟᱜᱼᱟ ᱩᱱᱠᱩ ᱛᱟᱞᱟᱨᱮᱜᱮ ᱡᱟᱥᱛᱤ ᱠᱟᱭᱛᱮ ᱱᱚᱣᱟ ᱠᱟᱛᱷᱟ ᱠᱚᱫᱚ ᱵᱷᱮᱱᱛᱟ ᱠᱟᱛᱷᱟ ᱠᱚᱫᱚ ᱟᱸᱡᱚᱢᱚᱜᱼᱟ ᱟᱵᱚ ᱵᱚᱱ ᱵᱟᱰᱟᱭᱟ ᱟᱵᱚ ᱜᱷᱟᱸᱨᱚᱧᱡᱽ ᱠᱚᱨᱮ ᱡᱟᱦᱟᱸ ᱛᱤᱥ ᱡᱟᱦᱟᱸᱭ ᱜᱤᱫᱽᱨᱟᱹᱭ ᱡᱟᱱᱟᱢ ᱞᱮᱱᱠᱷᱟᱱ ᱟᱵᱚ ᱵᱚᱱ ᱢᱮᱱᱟ ᱥᱟᱸᱜᱮᱭᱮᱱᱟᱵᱚᱱ ᱥᱮ ᱥᱟᱸᱜᱮᱭᱮᱱᱟᱭ ᱥᱟᱸᱜᱮᱭᱮᱱᱟ ᱠᱚ ᱚᱱᱟ ᱞᱮᱠᱟ ᱡᱟᱦᱟᱸᱭ ᱠᱚ ᱜᱚᱡ ᱜᱩᱨ ᱞᱮᱱ ᱠᱷᱟᱱ ᱟᱵᱚ ᱵᱚᱱ ᱢᱮᱱᱟ ᱞᱟᱦᱟᱥᱮᱫ ᱮ ᱪᱟᱞᱟᱣᱮᱱᱟ ᱥᱮ ᱛᱟᱲᱟᱢ ᱞᱟᱦᱟ ᱠᱮᱫᱟᱭ ᱟᱵᱚ ᱠᱚ ᱢᱩᱫᱽ ᱨᱮ ᱡᱟᱦᱟᱸᱭ ᱠᱚᱨᱮᱱ ᱠᱩᱲᱤ ᱜᱤᱫᱽᱨᱟᱹᱭ ᱧᱤᱨ ᱞᱮᱱᱠᱷᱟᱱ ᱟᱸᱜᱤᱨ ᱞᱮᱱᱠᱷᱟᱱ ᱟᱵᱚ ᱡᱚᱠᱷᱚᱱ ᱯᱟᱸᱡᱟ ᱥᱮᱴᱮᱨ ᱵᱚᱱ ᱪᱟᱞᱟᱜᱼᱟ ᱛᱚᱠᱷᱚᱱ ᱫᱚᱵᱚᱱ ᱞᱟᱹᱭᱟ ᱟᱵᱚ ᱫᱚᱞ ᱛᱟᱞᱟ ᱠᱷᱚᱱ ᱦᱳᱭ ᱛᱚ ᱟᱵᱚ ᱨᱮᱱ ᱢᱤᱫᱴᱮᱱ ᱜᱟᱹᱭᱮ ᱵᱷᱮᱜᱟᱨᱟᱠᱟᱱ ᱛᱟᱵᱚᱱᱟ ᱱᱚᱝᱠᱟ ᱟᱹᱰᱤᱜᱟᱱ ᱱᱚᱝᱠᱟ ᱠᱟᱛᱷᱟ ᱢᱮᱱᱟᱜᱼᱟ ᱡᱟᱦᱟᱸ ᱫᱚ ᱟᱵᱚ ᱵᱷᱮᱱᱛᱟ ᱛᱮᱜᱮᱵᱚᱱ ᱞᱟᱹᱭ ᱟᱸᱡᱚ ᱞᱟᱹᱭ ᱟᱜᱩ ᱟᱠᱟᱫᱟ ᱟᱸᱡᱚᱢ ᱟᱜᱩ ᱟᱠᱟᱫᱟ